ᱤᱧᱟᱹᱜ ᱤᱥᱤᱱ ᱱᱚᱝᱠᱟᱱ ᱠᱤᱪᱷᱩ ᱱᱟᱯᱟᱭ ᱡᱚᱢᱟᱜ ᱫᱚ ᱢᱤᱫ ᱪᱟᱹᱴᱱᱤ ᱡᱟᱦᱟᱸ ᱴᱟᱢᱟᱴᱳᱞ ᱪᱟᱹᱴᱱᱤ ᱵᱚᱱ ᱢᱮᱱ ᱜᱮᱭᱟ ᱚᱱᱟ ᱪᱟᱹᱴᱱᱤ ᱪᱤᱱᱤ ᱵᱮᱜᱚᱨ ᱵᱟᱝ ᱦᱮᱲᱮᱢᱚᱜᱼᱟ ᱥᱮ ᱵᱟᱝ ᱥᱤᱵᱤᱞᱚᱜᱼᱟ ᱴᱟᱢᱟᱴᱳᱞ ᱞᱟᱜᱟᱣ ᱞᱟᱹᱜᱤᱫ ᱛᱮ ᱪᱟᱹᱴᱱᱤ ᱞᱟᱹᱜᱤᱫ ᱛᱮ ᱪᱤᱱᱤ ᱫᱚ ᱟᱹᱰᱤ ᱡᱟᱹᱨᱩᱲ ᱜᱮᱭᱟ ᱟᱨ ᱢᱚᱥᱞᱟ ᱢᱚᱥᱞᱟ ᱫᱚ ᱡᱟᱦᱟᱱ ᱡᱤᱞ ᱦᱟᱹᱠᱩ ᱥᱮ ᱱᱚᱝᱠᱟᱱ ᱱᱚᱱᱼᱵᱷᱮᱡᱽ ᱤᱥᱤᱱᱟᱜ ᱨᱮ ᱟᱹᱰᱤ ᱜᱮ ᱞᱟᱹᱠᱛᱤ ᱜᱮᱭᱟ ᱢᱚᱥᱞᱟ ᱵᱮᱜᱚᱨ ᱥᱚᱲᱚᱢ ᱵᱟᱝ ᱵᱩᱡᱷᱟᱹᱜᱼᱟ ᱛᱟᱛᱮ ᱡᱤᱞ ᱠᱟᱱ ᱦᱟᱹᱠᱩ ᱠᱟᱱ ᱥᱮ ᱱᱚᱣᱟ ᱥᱚᱵᱡᱤ ᱩᱛᱩ ᱠᱟᱱ ᱨᱮᱦᱚᱸ ᱢᱚᱥᱞᱟ ᱫᱚ ᱟᱹᱰᱤ ᱞᱟᱹᱠᱛᱤ ᱜᱮᱭᱟ ᱡᱮᱢᱚᱱ ᱡᱮᱢᱚᱱ ᱱᱮᱛᱟᱨ ᱳᱰᱳᱜᱟᱠᱟᱱ ᱢᱤᱴ ᱢᱚᱥᱞᱟ ᱚᱱᱟ ᱠᱚ